ᱟᱵᱚ ᱱᱮᱛᱟᱨ ᱥᱳᱥᱟᱞ ᱢᱤᱰᱤᱭᱟ ᱡᱟᱹᱨᱤᱭᱟ ᱛᱮ ᱵᱚᱦᱩᱛ ᱨᱮᱠᱟᱱ ᱠᱷᱚᱵᱚᱨ ᱵᱚ ᱟᱸᱡᱚᱢᱮᱜᱼᱟ ᱟᱨ ᱵᱟᱲᱟᱭ ᱫᱟᱲᱮᱭᱟᱜ ᱠᱟᱱᱟ ᱵᱚ ᱡᱮᱢᱚᱱ ᱠᱤ ᱴᱟᱴᱟ ᱵᱟᱡᱟᱨ ᱨᱮ ᱯᱷᱮᱠᱴᱨᱤ ᱠᱚᱨᱮ ᱦᱚᱲ ᱵᱷᱮᱠᱮᱱᱥᱤ ᱛᱟᱦᱮᱱ ᱠᱟᱱᱟ ᱠᱷᱟᱱ ᱢᱤᱰᱤᱭᱟ ᱡᱟᱹᱨᱤᱭᱟ ᱛᱮᱜᱮ ᱵᱚ ᱵᱟᱲᱟᱭ ᱫᱟᱲᱮᱭᱟᱜ ᱠᱟᱱᱟ ᱥᱮ ᱱᱚᱰᱮ ᱫᱩᱥᱚ ᱦᱚᱲ ᱨᱮᱱᱟᱜ ᱠᱟᱹᱢᱤ ᱢᱮᱱᱟᱜᱼᱟ ᱥᱮᱱᱚᱜ ᱠᱟᱱᱟ ᱟᱨ ᱚᱸᱰᱮ ᱯᱷᱚᱨᱚᱢ ᱠᱚᱵᱚ ᱯᱷᱤᱞᱟᱯ ᱫᱟ ᱟᱨ ᱠᱟᱹᱢᱤ ᱦᱚᱨᱟ ᱨᱮᱵᱚ ᱛᱟᱦᱮᱱ ᱠᱟᱱᱟ ᱡᱮᱢᱚᱱ ᱡᱟᱦᱟᱸᱭ ᱠᱚᱫᱚ ᱠᱚ ᱧᱟᱢᱮᱜᱼᱟ ᱛᱚ ᱚᱱᱟ ᱵᱷᱚᱵᱤᱥᱚᱛᱜᱤ ᱩᱱᱠᱩᱣᱟᱜ ᱫᱚ ᱪᱟᱞᱟᱜ ᱠᱟᱱᱟ ᱟᱨ ᱢᱤᱰᱤᱭᱟ ᱡᱟᱹᱨᱤᱭᱟ ᱛᱮ ᱱᱚᱣᱟ ᱦᱚᱸᱵᱚ ᱵᱟᱲᱟᱭ ᱫᱟᱲᱮᱭᱟᱜ ᱠᱟᱱᱟ ᱡᱮ ᱱᱚᱣᱟ ᱫᱤᱥᱚᱢ ᱨᱮ ᱚᱠᱟ ᱠᱚᱱᱟ ᱠᱚᱨᱮ ᱪᱮᱫ ᱠᱚ ᱦᱩᱭᱩᱜ ᱠᱟᱱᱟ ᱚᱱᱟ ᱠᱚᱦᱚᱸ ᱵᱚ ᱵᱟᱲᱟᱭ ᱫᱟᱲᱮᱭᱟᱜ ᱠᱟᱱᱟ ᱢᱤᱰᱤᱭᱟ ᱡᱟᱹᱨᱤᱭᱟ ᱛᱮ ᱟᱨᱦᱚᱸ ᱠᱚ ᱡᱟᱦᱟᱱ ᱥᱚᱦᱚᱨ ᱨᱮᱜᱮ ᱦᱚᱲ ᱠᱚᱨᱮᱱᱟᱜ ᱫᱚᱨᱠᱟᱨ ᱦᱩᱭᱩᱜ ᱠᱟᱱᱟ ᱛᱚ ᱢᱤᱰᱤᱭᱟ ᱡᱟᱹᱨᱤᱭᱟ ᱛᱮᱜᱮ ᱵᱚ ᱵᱟᱲᱟᱭ ᱫᱟᱲᱮᱭᱟᱜ ᱠᱟᱱᱟ ᱟᱨ ᱢᱤᱰᱤᱭᱟ ᱡᱟᱹᱨᱤᱭᱟ ᱛᱮᱜᱮ ᱡᱟᱦᱟᱸ ᱨᱮ ᱨᱳᱰ ᱮᱢᱟᱱ ᱠᱚᱨᱮ ᱨᱮᱹᱞ ᱯᱟᱴᱨᱤ ᱠᱚᱨᱮ ᱡᱮᱢᱚᱱ ᱮᱠᱥᱤᱰᱮᱱᱴ ᱠᱚ ᱦᱩᱭᱩᱜ ᱠᱟᱱᱟ ᱚᱠᱟ ᱠᱚᱨᱮ ᱫᱚᱵᱚ ᱟᱸᱡᱚᱢᱟ ᱥᱮ ᱨᱮᱹᱞ ᱯᱟᱴᱨᱤ ᱠᱷᱚᱱᱟᱜ ᱦᱚᱸ ᱜᱟᱹᱰᱤ ᱯᱟᱞᱴᱤᱭ ᱠᱟᱱᱟ ᱚᱱᱟ ᱠᱚᱦᱚᱸ ᱢᱤᱰᱤᱭᱟ ᱡᱟᱹᱨᱤᱭᱟᱹ ᱛᱮᱜᱮ ᱵᱚ ᱵᱟᱲᱟᱭᱟ ᱚᱱᱟᱛᱮ ᱱᱮᱛᱟᱨ ᱢᱤᱰᱤᱭᱟ ᱦᱩᱭ ᱠᱟᱛᱮ ᱥᱟᱱᱟᱢ ᱠᱤᱪᱷᱩ ᱜᱮᱵᱚ ᱵᱟᱲᱟᱭ ᱫᱟᱲᱮᱭᱟᱜ ᱠᱟᱱᱟ ᱪᱮᱫ ᱚᱠᱟ ᱠᱚᱨᱮ ᱪᱮᱫ ᱠᱚ ᱮᱠᱥᱤᱰᱮᱱᱴ ᱦᱩᱭᱩᱜ ᱠᱟᱱᱟ ᱥᱮ ᱚᱠᱟᱨᱮ ᱵᱷᱮᱠᱮᱱᱥᱤ ᱢᱮᱱᱟᱜᱼᱟ ᱥᱮ ᱚᱠᱟᱨᱮ ᱠᱷᱮᱞ ᱨᱮᱱᱟᱜ ᱪᱮᱫ ᱦᱩᱭᱩᱜ ᱠᱟᱱᱟ ᱚᱱᱟ ᱠᱷᱚᱵᱚᱨ ᱠᱚᱦᱚᱸ ᱠᱷᱮᱞᱟᱰᱤ ᱠᱚᱦᱚᱸ ᱠᱚᱵᱚ ᱧᱮᱞ ᱵᱟᱲᱟᱭᱮᱫ ᱠᱚᱣᱟ ᱟᱨ ᱩᱨᱩᱢ ᱵᱟᱲᱟ ᱫᱟᱲᱮᱭᱟᱠᱚ ᱠᱟᱱᱟ ᱵᱚ ᱟᱨ ᱱᱚᱣᱟ ᱡᱟᱹᱨᱤᱭᱟ ᱛᱮᱜᱮ ᱢᱤᱰᱤᱭᱟ ᱡᱟᱹᱨᱤᱭᱟ ᱛᱮᱜᱮ ᱥᱟᱱᱟᱢ ᱠᱤᱪᱷᱩ ᱵᱚ ᱵᱟᱲᱟᱭ ᱫᱟᱲᱮᱭᱟᱜ ᱠᱟᱱᱟ ᱟᱨ ᱱᱮᱛᱟᱨ ᱟᱵᱚᱣᱟᱜ ᱱᱚᱣᱟ ᱢᱤᱰᱤᱭᱟ ᱡᱟᱹᱨᱤᱭᱟ ᱨᱮ ᱡᱮᱢᱚᱱ ᱵᱷᱮᱠᱮᱱᱥᱤ ᱠᱚ ᱩᱰᱩᱝᱚᱜ ᱠᱟᱱᱟ ᱠᱟᱨᱠᱷᱟᱱᱟ ᱨᱮ ᱛᱚ ᱪᱟᱞᱟᱜ ᱠᱟᱱᱟ ᱵᱚ ᱟᱨ ᱚᱱᱟ ᱡᱟᱹᱨᱭᱟᱹᱛᱮ ᱟᱵᱚᱨᱮᱱ ᱜᱤᱫᱽᱨᱟᱹ ᱱᱚᱠᱨᱤ ᱪᱟᱹᱠᱨᱤ ᱦᱩᱭᱩᱜ ᱠᱟᱱ ᱛᱟᱵᱚᱱᱟ ᱠᱷᱟᱱ ᱟᱵᱚᱨᱮᱱ ᱜᱤᱫᱽᱨᱟᱹ ᱵᱩᱛᱨᱩ ᱱᱟᱯᱟᱭ ᱵᱚ ᱫᱚᱦᱚ ᱫᱟᱲᱮᱭᱟᱠᱚ ᱠᱟᱱᱟ ᱚᱱᱟ ᱤᱭᱟᱹ ᱛᱮ ᱢᱮᱰᱤᱭᱟ ᱢᱤᱰᱤᱭᱟ ᱠᱚᱣᱟᱜ ᱡᱟᱹᱨᱤᱭᱟ ᱫᱚ ᱵᱷᱟᱹᱞᱤ ᱜᱮᱭᱟ ᱟᱨ ᱱᱟᱯᱟᱭ ᱜᱮᱭᱟ